ᱢᱮᱱᱠᱛᱷᱟ ᱫᱚ ᱦᱩᱭᱩᱜ ᱜᱮᱭᱟ ᱦᱟᱯᱮ ᱠᱟᱛᱷᱟᱛᱮ ᱥᱟᱞᱚ ᱢᱟᱹᱡᱷᱤᱭ ᱜᱚᱡ ᱮᱱᱟ ᱟᱨ ᱵᱷᱮᱱᱛᱟ ᱠᱟᱛᱷᱟ ᱫᱚ ᱦᱩᱭᱩᱜ ᱠᱟᱱᱟ ᱫᱷᱟᱹᱨᱛᱤ ᱩᱴᱟᱹ ᱡᱮᱭᱥᱮᱠᱤ ᱥᱩᱠᱨᱤ ᱡᱤᱞ